ᱦᱮᱞᱳ ᱦᱮᱸ ᱡᱚᱦᱟᱨ ᱜᱮ ᱵᱟᱯᱤᱫᱟ ᱦᱮᱸ ᱦᱮᱸ ᱦᱮᱸ ᱟᱹᱰᱤ ᱫᱤᱱ ᱯᱚᱨᱜᱤᱧ ᱫᱤᱥᱟᱹ ᱠᱮᱫ ᱢᱮᱭᱟ ᱦᱮᱸ ᱦᱮᱸ ᱠᱷᱚᱵᱚᱨ ᱮᱠᱚᱱᱫᱚ ᱱᱟᱯᱟᱭ ᱜᱮ ᱟᱯᱮᱜᱮ ᱪᱮᱫ ᱞᱮᱠᱟ ᱱᱟᱯᱟᱭ ᱜᱮ ᱪᱮᱫ ᱠᱚᱢ ᱦᱮᱸ ᱦᱮᱸ ᱪᱮᱫ ᱠᱚᱢ ᱪᱮᱠᱟ ᱵᱟᱲᱟᱭᱮᱫᱟ ᱚᱲᱟᱜ ᱨᱮᱜᱮ ᱢᱮᱱᱟᱜ ᱢᱮᱭᱟ ᱦᱮᱸ ᱦᱮᱸ ᱦᱮᱸ ᱚᱸᱻ ᱤᱧ ᱦᱚᱸ ᱚᱱᱛᱮ ᱤᱧ ᱦᱚᱸ ᱚᱱᱛᱮ ᱪᱟᱞᱟᱜ ᱜᱤᱧ ᱢᱮᱱᱮᱜ ᱛᱟᱦᱮᱱ ᱪᱚ ᱟᱢ ᱴᱷᱮᱱ ᱜᱮ ᱦᱮᱸ ᱫᱟᱬᱟᱱ ᱦᱮᱸ ᱦᱮᱸ ᱦᱮᱸ ᱦᱮᱸ ᱦᱮᱸ ᱟᱭᱢᱟ ᱫᱤᱱ ᱧᱟᱯᱟᱢ ᱵᱟᱝ ᱦᱩᱭ ᱟᱠᱟᱱᱟ ᱵᱟᱱᱟ ᱦᱚᱲ ᱞᱟᱝ ᱧᱟᱯᱟᱢᱚᱜᱼᱟ ᱟᱫᱚ ᱚᱱᱛᱮᱜᱮ ᱪᱟᱞᱟᱜ ᱤᱧ ᱢᱮᱱ ᱮᱫᱟ ᱦᱚᱜᱼᱚᱭ ᱵᱟᱨ ᱯᱮ ᱫᱤᱱ ᱯᱚᱨ ᱠᱷᱟᱡ ᱜᱮ ᱵᱟᱝ ᱵᱟᱝ ᱢᱮᱫ ᱧᱮᱯᱮᱞ ᱫᱚ ᱵᱟᱝ ᱮᱢᱱᱤ ᱯᱨᱚᱜᱨᱟᱢ ᱜᱮ ᱚᱸᱻ ᱠᱚᱞᱮᱡᱽ ᱠᱩᱡ ᱮᱠᱷᱚᱱ ᱪᱷᱩᱴᱤᱜᱮ ᱢᱮᱱᱟᱜ ᱦᱟᱱᱛᱟᱲ ᱟᱠᱟᱫᱟ ᱵᱩᱡᱷᱟ ᱣ ᱩᱱᱤᱭᱟᱜ ᱚᱸᱰᱮ ᱢᱤᱫᱴᱟ ᱝ ᱵᱷᱟ ᱞᱠᱤᱢᱟᱪᱟ ᱢᱮᱱᱛᱮ ᱧᱩᱛᱩᱢ ᱢᱮᱱᱟᱜ ᱟᱠᱟᱫᱟ ᱚᱸᱻ ᱥᱟᱛ ᱟᱴ ᱠᱤᱞᱚᱢᱤᱴᱟᱨ ᱨᱮ ᱱᱤᱭᱟ ᱚᱸᱰᱮ ᱫᱟᱲᱟᱱ ᱤᱧ ᱪᱟᱞᱟᱜ ᱤᱧ ᱢᱮᱱᱫᱟ ᱚᱸᱰᱮ ᱢᱟᱱᱮ ᱮᱢᱱᱤ ᱧᱮᱧᱮᱞᱟᱜ ᱡᱟᱭᱜᱟ ᱪᱮᱞᱮᱠᱟ ᱢᱮᱱᱟᱜ ᱟᱠᱟᱫᱟ ᱦᱮᱸ ᱦᱮᱸ ᱦᱮᱸ

ᱦᱮᱸ ᱦᱮᱸ

ᱦᱮᱸ ᱦᱮᱸ

ᱚᱸᱻ ᱦᱮᱸ ᱦᱮᱸ ᱦᱮᱸ ᱚᱸᱻ ᱚᱱᱟ ᱧᱮᱞ ᱵᱚᱞᱮ ᱚᱱᱟᱠᱚ ᱞᱟ ᱭ ᱵᱟᱲᱟᱭᱟ ᱛᱚ ᱱᱤᱭᱟᱹ ᱚᱸᱰᱮ ᱪᱟᱞᱟᱜ ᱦᱩᱭᱩᱜ ᱞᱟ ᱜᱤᱫ ᱵᱚᱞᱮ ᱟᱸᱡᱚᱢ ᱵᱟᱲᱟᱣ ᱟᱠᱟᱱᱟ ᱟ ᱰᱤ ᱵᱷᱟᱞᱮᱜᱮ ᱡᱟᱭᱜᱟ ᱢᱮᱱᱟᱜ ᱟᱠᱟᱫᱟ ᱛᱟᱦᱮᱸ ᱨᱮᱭᱟᱜ ᱦᱚᱸ ᱵᱟᱝ ᱵᱟᱝ ᱤᱧ ᱮᱠᱞᱟ ᱜᱮ ᱦᱮᱸ ᱦᱮᱸ ᱮᱢᱱᱤᱫᱷᱚᱨᱮ ᱚᱸᱰᱮ ᱛᱟᱦᱮᱸ ᱠᱚᱨᱛᱮ ᱜᱮᱞᱮ ᱢᱟᱱᱮ ᱨᱩᱢ ᱠᱚ ᱛᱟᱦᱮᱸ ᱨᱮᱭᱟᱜ ᱵᱮᱵᱚᱥᱛᱟ ᱢᱮᱱᱟᱜᱼᱟ ᱥᱮ ᱵᱟ ᱱᱩᱜᱼᱟ

ᱫᱚᱥ ᱠᱤᱞᱚᱢᱤᱴᱟᱨ

ᱦᱮᱸ ᱦᱮᱸ ᱦᱮᱸ ᱦᱮᱸ

ᱦᱮᱸ ᱦᱮᱸ ᱦᱮᱸ ᱦᱮᱸ ᱦᱮᱸ ᱦᱩᱭᱩᱜ ᱜᱮᱭᱟ ᱟᱢᱴᱷᱮᱜ ᱜᱮ ᱛᱟᱦᱚᱞᱮ ᱟᱢᱴᱷᱮᱱ ᱠᱷᱚᱱ ᱞᱟᱝ ᱪᱟᱞᱟᱜᱼᱟ ᱚᱸᱰᱮ ᱜᱮ ᱪᱟᱞᱟᱜ ᱦᱤᱡᱩᱜ

ᱦᱮᱸ ᱦᱮᱸ ᱦᱮᱸ ᱛᱟᱦᱚᱞᱮ ᱟᱢ ᱴᱷᱮᱜ ᱠᱷᱚᱡ ᱜᱮ ᱚᱸᱰᱮ ᱫᱚ ᱞᱟᱝ ᱪᱟᱞᱟᱜᱼᱟ ᱡᱚᱭ ᱧᱮᱞ ᱟ ᱜᱩᱭᱟᱞᱟᱝ ᱵᱟᱝ ᱛᱤᱥᱚᱜ ᱧᱮᱞ ᱵᱟᱝ ᱦᱩᱭᱟᱠᱟᱱᱟ

ᱟᱫᱚ ᱟᱢᱟᱜ ᱚᱥᱩᱵᱤᱫᱟ ᱡᱮᱢᱚᱱ ᱵᱟᱝ ᱦᱩᱭᱩᱜᱼᱟ ᱥᱮ ᱨᱚᱠᱚᱢ ᱦᱚᱸ

ᱦᱮᱸ ᱦᱮᱸ ᱦᱮᱸ ᱦᱮᱸ ᱦᱮᱸ

ᱟ ᱞᱤᱧᱤᱡ ᱦᱮᱸ ᱦᱮᱸ ᱦᱮᱸ

ᱴᱷᱤᱠ ᱜᱮᱭᱟ ᱛᱟᱦᱚᱞᱮ ᱦᱮᱸ ᱢᱟ ᱛᱟᱦᱚᱞᱮ